ᱤᱧ ᱫᱚ ᱥᱟᱱᱛᱟᱲ ᱠᱟᱱᱟᱧ ᱤᱧᱟᱹᱜ ᱫᱷᱚᱨᱚᱢ ᱫᱚ ᱥᱟᱹᱨᱤ ᱫᱷᱚᱨᱚᱢ ᱠᱟᱱᱟ ᱤᱧᱟᱜ ᱫᱷᱚᱨᱚᱢ ᱨᱮᱫᱚ ᱢᱟᱹᱡᱷᱤ ᱛᱷᱟᱱ ᱪᱟᱞᱟᱜ ᱡᱟᱦᱮᱨ ᱛᱷᱟᱱ ᱪᱟᱞᱟᱜ ᱩᱯᱟᱹᱥ ᱛᱟᱸᱦᱮᱱ ᱫᱚ ᱢᱤᱫ ᱫᱷᱚᱨᱚᱢ ᱟᱱᱟᱜ ᱩᱯᱨᱩᱢ ᱜᱮ ᱠᱟᱱᱟ ᱟᱨ ᱟᱞᱮ ᱫᱚ ᱟᱞᱯᱚᱱᱟ ᱵᱟᱝᱞᱮ ᱮᱢᱚᱜ ᱜᱮᱭᱟ ᱢᱟᱹᱡᱷᱤ ᱛᱷᱟᱱ ᱨᱮ ᱪᱟᱞᱟᱜ ᱥᱮ ᱵᱚᱸᱜᱟ ᱵᱩᱨᱩ ᱫᱚ ᱢᱟᱹᱡᱷᱤ ᱠᱚᱣᱟᱜ ᱢᱟᱹᱱ ᱢᱚᱦᱚᱛ ᱮᱢ ᱥᱟᱶᱛᱮ ᱩᱱᱠᱩ ᱢᱟᱱᱟᱣ ᱢᱟᱯᱱᱟᱣ ᱢᱟᱨᱟᱝ ᱡᱚᱥ ᱫᱚ ᱠᱟᱱᱟ ᱥᱮ ᱚᱱᱟᱜᱮ ᱢᱩᱬᱩᱫ ᱢᱚᱦᱚᱛ ᱠᱟᱱᱟ ᱟᱨ